ᱦᱮᱞᱳ ᱱᱤᱭᱟᱹ ᱫᱚ ᱪᱮᱫ ᱢᱟᱨᱰᱤ ᱜᱚᱝᱠᱮᱭᱟᱜ ᱦᱳᱴᱮᱞ ᱠᱟᱱᱟ ᱤᱧ ᱫᱚ ᱟᱥᱟᱯᱩᱨᱱᱟ ᱦᱮᱢᱵᱨᱚᱢᱤᱧ ᱞᱟᱹᱭᱮᱜᱼᱟ ᱤᱧ ᱫᱚ ᱠᱷᱟᱯᱨᱟ ᱯᱤᱴᱷᱟᱹ ᱟᱨ ᱥᱩᱠᱨᱤ ᱡᱤᱞᱤᱧ ᱚᱰᱟᱨ ᱞᱮᱜᱼᱟ ᱟᱫᱚ ᱡᱟᱦᱟᱸ ᱴᱷᱤᱠᱟᱹᱱᱟ ᱨᱤᱧ ᱚᱰᱟᱨ ᱞᱮᱜᱼᱟ ᱤᱧ ᱫᱚ ᱱᱤᱛᱳᱜ ᱫᱚ ᱚᱱᱟ ᱴᱷᱤᱠᱟᱹᱱᱟ ᱨᱮ ᱵᱟᱹᱱᱩᱧᱟ ᱚᱱᱟ ᱠᱷᱚᱡ ᱫᱚᱥ ᱠᱤᱞᱳᱢᱤᱴᱟᱨ ᱥᱟᱺᱜᱤᱧ ᱨᱮ ᱢᱤᱱᱟᱹᱧᱟ ᱟᱫᱚ ᱱᱚᱰᱮ ᱫᱚ ᱟᱹᱜᱩ ᱚᱴᱚ ᱠᱷᱟᱡ ᱫᱚᱢ ᱟᱹᱰᱤ ᱜᱮ ᱵᱮᱥ ᱦᱩᱭ ᱠᱚᱜᱼᱟ ᱱᱚᱰᱮ ᱢᱤᱫᱴᱮᱱ ᱤᱥᱠᱩᱞ ᱦᱮᱱᱟᱜᱼᱟ ᱚᱱᱟ ᱟᱛᱳ ᱮᱦᱚᱵᱚᱜ ᱨᱮ ᱟᱨ ᱚᱱᱟ ᱵᱚᱞᱚ ᱟᱛᱳ ᱵᱚᱞᱚ ᱴᱷᱮᱡ ᱢᱤᱫᱴᱮᱡ ᱢᱟᱹᱡᱷᱤ ᱛᱷᱟᱱ ᱦᱮᱱᱟᱜᱼᱟ ᱤᱧ ᱫᱚ ᱦᱟᱸᱜ ᱚᱸᱰᱮᱜᱤᱧ ᱛᱤᱸᱜᱩ ᱛᱟᱦᱮᱱᱟ ᱱᱚᱰᱮ ᱜᱮ ᱚᱱᱟ ᱚᱰᱟᱨ ᱯᱮ ᱟᱹᱜᱩ ᱚᱴᱚᱣᱟᱹᱧ ᱠᱷᱟᱡ ᱟᱹᱰᱤ ᱜᱮ ᱵᱷᱟᱜᱮ ᱦᱩᱭ ᱠᱚᱜᱼᱟ